ᱦᱮᱸ ᱦᱮᱸ ᱢᱟ ᱡᱷᱤ ᱵᱟᱵᱟ ᱠᱟᱹᱱᱟᱹᱧ ᱚᱱᱟ ᱜᱮᱛᱚ ᱵᱟᱝ ᱵᱩᱡᱷᱟᱹᱜ ᱠᱟᱱᱟ ᱡᱮ ᱱᱤᱭᱟᱹ ᱟᱵᱚ ᱫᱤᱥᱚᱢ ᱨᱮ ᱥᱮ ᱯᱚᱪᱷᱤᱢ ᱵᱟᱝᱜᱞᱟ ᱨᱮ ᱮᱴᱟᱜ ᱮᱴᱟᱜ ᱡᱟᱹᱛ ᱨᱮᱠᱚ ᱪᱟᱞᱟᱜ ᱠᱟᱱᱟ ᱥᱮ ᱥᱮ ᱦᱟᱛᱟᱣ ᱫᱟᱠᱚ ᱵᱟᱝ ᱵᱩᱡᱷᱟᱹᱜ ᱠᱟᱱᱟ ᱠᱤᱱᱛᱩ ᱱᱤᱭᱟᱹᱜᱮ ᱥᱴᱮᱯ ᱦᱟᱛᱟᱣ ᱦᱩᱭᱩᱜ ᱠᱟᱱᱟ ᱵᱟᱝᱢᱟ ᱡᱮ ᱡᱟᱦᱟᱸ ᱡᱟᱦᱟᱸᱭ ᱮᱴᱟᱜ ᱡᱟᱹᱛ ᱠᱚ ᱦᱟᱛᱟᱣ ᱫᱟ ᱥᱮ ᱦᱟᱛᱟᱣ ᱠᱟᱫᱟ ᱠᱚ ᱩᱱᱠᱩ ᱫᱚ ᱵᱮᱜᱟᱨ ᱨᱮᱱᱟᱜ ᱵᱮᱵᱚᱥᱛᱟ ᱠᱚᱨᱟᱣ ᱦᱩᱭᱩᱜ ᱠᱟᱱᱟ ᱥᱮ ᱱᱩᱠᱩ ᱵᱟᱵᱚᱛᱼᱛᱮ ᱟᱞᱟᱫᱟᱜᱮ ᱥᱴᱮᱯ ᱛᱚᱭᱨᱤ ᱦᱩᱭᱩᱜ ᱠᱟᱱᱟ ᱤᱱᱠᱟᱹ ᱜᱮ ᱮᱠᱷᱚᱱ ᱪᱮᱛᱟᱱ ᱥᱮᱫ ᱠᱚᱭᱚᱜ ᱦᱚᱨᱟ ᱦᱩᱭ ᱠᱟᱱᱟ ᱦᱮᱸ ᱚᱵᱚᱣᱟᱜ ᱥᱟᱶᱛᱟ ᱥᱚᱢᱟᱡᱽ ᱠᱚ ᱰᱩᱵᱩᱡ ᱮᱫᱟ ᱱᱚᱣᱟ ᱥᱟᱱᱛᱟᱲ ᱦᱚᱯᱚᱱ ᱦᱚᱯᱚᱱᱮᱨᱟ ᱦᱩᱭ ᱠᱟᱛᱮᱫ ᱡᱩᱫᱤ ᱮᱴᱟᱜ ᱡᱟᱹᱛ ᱯᱟᱹᱨᱤᱥᱨᱮ ᱪᱟᱞᱟᱜᱼᱟᱭ ᱥᱮ ᱮᱴᱟᱜ ᱡᱟᱹᱛ ᱯᱟᱹᱨᱤᱥ ᱥᱮᱫ ᱮ ᱠᱚᱭᱚᱜᱟ ᱱᱤᱭᱟᱹᱫᱚ ᱟᱹᱰᱤ ᱠᱷᱟᱨᱟᱯ ᱜᱮ ᱵᱩᱡᱚᱜ ᱠᱟᱱᱟ ᱟᱵᱚᱭᱟᱜ ᱥᱟᱱᱛᱟᱲ ᱥᱚᱢᱟᱡᱠᱚ ᱰᱩᱵᱩᱡ ᱞᱟᱹᱜᱤᱫᱚᱜ ᱠᱟᱱᱟ ᱠᱤᱱᱛᱩ ᱡᱟᱛᱮ ᱡᱟᱛᱮ ᱟᱞᱚ ᱦᱩᱭᱩᱜᱢᱟ ᱱᱚᱣᱟ ᱨᱮᱱᱟᱜ ᱦᱚ ᱠᱩᱴᱷᱤᱱ ᱵᱮᱵᱚᱥᱛᱟ ᱦᱟᱛᱟᱣ ᱦᱩᱭᱩᱜ ᱠᱟᱱᱟ ᱟᱫ ᱪᱟᱵᱟᱜᱼᱟ ᱱᱤᱭᱟᱹ ᱦᱚᱸ ᱡᱟᱛᱮ ᱟᱞᱚ ᱫᱚᱜ ᱢᱟ ᱤᱱᱟᱹ ᱞᱟᱹᱜᱤᱫ ᱜᱮ ᱡᱚᱨ ᱠᱩᱨᱩᱢᱩᱴᱩ ᱞᱮ ᱨᱤᱠᱟᱹᱣ ᱠᱟᱫᱟ ᱟᱫᱚ ᱥᱟᱱᱟᱢ ᱥᱟᱱᱟᱢ ᱫᱤᱥᱚᱢ ᱨᱮᱱ ᱢᱟᱺᱡᱷᱤ ᱵᱟᱵᱟ ᱠᱚ ᱢᱤᱫ ᱠᱟᱛᱮᱫ ᱞᱮ ᱫᱩᱲᱩᱵ ᱞᱮᱱᱟ ᱱᱤᱭᱟᱹ ᱜᱮᱞᱮ ᱤᱠᱟᱹᱣ ᱠᱟᱫᱟ ᱡᱮ ᱡᱟᱦᱟᱸᱭ ᱠᱚ ᱮᱴᱟᱜ ᱯᱟᱹᱨᱥᱤ ᱨᱮᱠᱚ ᱪᱟᱞᱟᱜ ᱠᱟᱱᱟ ᱡᱟᱹᱛ ᱨᱮᱠᱚ ᱪᱟᱞᱟᱜ ᱠᱟᱱᱟ ᱛᱟᱦᱚᱞᱮ ᱱᱩᱠᱩ ᱫᱚ ᱠᱷᱩᱵᱤᱜᱮ ᱠᱷᱟᱨᱟᱯ ᱠᱚ ᱵᱮᱵᱚᱦᱟᱨᱫᱟ ᱥᱮ ᱠᱷᱟᱨᱟᱯ ᱠᱚ ᱠᱟᱹᱢᱤᱫᱟ ᱡᱟᱛᱮ ᱱᱤᱛᱚᱝ ᱱᱟᱦᱟᱜ ᱡᱩᱜᱽ ᱨᱮ ᱟᱞᱚᱠᱚ ᱠᱚᱨᱟᱣᱢᱟ ᱱᱤᱭᱟᱹ ᱜᱮᱞᱮ ᱟᱞᱮᱞᱮ ᱟᱹᱭᱠᱟᱹᱣ ᱠᱟᱫᱟ ᱚᱱᱟᱜᱮ ᱤᱱᱠᱟᱹᱜᱮ ᱛᱚᱵᱮ